ᱦᱮᱞᱳ ᱮᱢᱟᱡᱚᱱ ᱠᱟᱥᱴᱚᱢᱟᱨ ᱟᱯᱮ ᱮᱢᱟᱡᱚᱱ ᱮᱯ ᱠᱷᱚᱱ ᱥᱚᱯᱤᱝ ᱮᱯ ᱠᱷᱚᱱ ᱡᱟᱦᱟᱸ ᱤᱧ ᱰᱨᱮᱹᱥ ᱤᱧ ᱚᱰᱟᱨ ᱞᱮᱜᱼᱟ ᱛᱚ ᱚᱱᱟ ᱥᱚᱴᱷᱤᱠ ᱥᱚᱢᱚᱭ ᱨᱮ ᱤᱧ ᱴᱷᱮᱱ ᱰᱮᱞᱤᱵᱷᱟᱨᱤ ᱞᱟᱹᱜᱤᱫ ᱟᱭᱢᱟ ᱟᱭᱢᱟ ᱥᱟᱨᱦᱟᱣ ᱛᱳ ᱱᱚᱣᱟ ᱜᱤᱧ ᱢᱮᱱ ᱦᱚᱪᱚᱭᱟ ᱡᱮ ᱮᱢᱟᱡᱚᱱ ᱥᱚᱯᱤᱝ ᱮᱯ ᱨᱮ ᱥᱚᱯᱤᱝ ᱮᱯ ᱠᱷᱚᱱ ᱡᱟᱦᱟᱸ ᱚᱰᱟᱨ ᱠᱟᱱᱟ ᱚᱱᱟ ᱰᱨᱮᱹᱥ ᱥᱚᱴᱷᱤᱠ ᱟᱭᱴᱮᱢ ᱰᱮᱞᱤᱵᱷᱟᱨᱤ ᱞᱟᱹᱜᱤᱫ ᱟᱭᱢᱟ ᱟᱭᱢᱟ ᱥᱟᱨᱦᱟᱣ ᱛᱳ ᱨᱚᱝ ᱦᱚᱸ ᱟᱹᱰᱤ ᱵᱮᱥ ᱜᱮᱭᱟ ᱮᱢᱟᱡᱚᱱ ᱮᱢᱟᱡᱚᱱ ᱠᱟᱥᱴᱚᱢᱟᱨ ᱟᱯᱮ ᱱᱚᱝᱠᱟ ᱜᱮ ᱱᱚᱝᱠᱟ ᱜᱮ ᱥᱚᱢᱚᱭ ᱢᱚᱛᱚᱱ ᱰᱮᱞᱤᱵᱷᱟᱨᱤ ᱛᱟᱵᱚᱱ ᱯᱮ ᱟᱨ ᱥᱚᱴᱷᱤᱠ ᱥᱚᱴᱷᱤᱠ ᱴᱷᱤᱠᱟᱹᱱᱟ ᱨᱮ ᱰᱮᱞᱤᱵᱷᱟᱨᱤ ᱮᱢ ᱛᱟᱵᱚᱱ ᱯᱮ ᱥᱟᱶᱛᱮ ᱟᱞᱮ ᱞᱮᱠᱟᱱ ᱨᱮᱜᱩᱞᱟᱨ ᱠᱟᱥᱴᱚᱢᱟᱨ ᱟᱫᱚ ᱛᱤᱱᱟᱹᱜ ᱵᱷᱟᱹᱜᱤ ᱵᱷᱟᱹᱜᱤ ᱚᱰᱟᱨ ᱠᱚᱯᱮ ᱥᱟᱯᱞᱟᱭ ᱫᱟᱲᱮᱭᱟᱜᱼᱟ ᱥᱮ ᱰᱮᱞᱤᱵᱷᱟᱨᱤ ᱠᱚ ᱥᱚᱴᱷᱤᱠ ᱥᱚᱢᱚᱭ ᱨᱮᱯᱮ ᱯᱳᱣᱪᱷᱟᱣᱟ ᱟᱵᱮᱱ ᱴᱷᱮᱱ ᱟᱞᱮ ᱞᱮᱠᱟᱱ ᱠᱚ ᱠᱟᱥᱴᱚᱢᱟᱨ ᱟᱯᱮᱭᱟᱜ ᱱᱚᱣᱟ ᱠᱟᱹᱢᱤ ᱧᱮᱞ ᱛᱮ ᱟᱭᱢᱟ ᱜᱟᱱ ᱜᱮ ᱨᱟᱹᱥᱠᱟᱹ ᱨᱚᱢᱚᱡᱽ ᱜᱮᱞᱮ ᱵᱩᱡᱷᱟᱹᱣᱟ ᱛᱳ ᱱᱚᱣᱟᱜᱤᱧ ᱢᱮᱱ ᱦᱚᱪᱚ ᱠᱟᱱᱟ ᱡᱮ ᱮᱢᱟᱡᱚᱱ ᱥᱚᱯᱤᱝ ᱮᱯ ᱠᱷᱚᱱ ᱡᱟᱦᱟᱸ ᱰᱨᱮᱹᱥ ᱤᱧ ᱚᱰᱟᱨ ᱞᱮᱫᱟ ᱟᱹᱰᱤ ᱵᱮᱥ ᱴᱟᱭᱤᱢ ᱨᱮᱠᱚ ᱟᱹᱜᱩ ᱦᱚᱴᱚ ᱟᱹᱫᱤᱧᱟ ᱥᱚᱢᱚᱭ ᱢᱚᱛᱚᱱ ᱨᱮ ᱱᱚᱣᱟ ᱞᱟᱹᱜᱤᱫ ᱟᱭᱢᱟ ᱟᱭᱢᱟ ᱥᱟᱨᱦᱟᱣ ᱛᱷᱮᱝᱠᱤᱭᱩ